ᱯᱩᱞᱤᱥ ᱟᱵᱚᱣᱟᱜ ᱴᱚᱴᱷᱟᱨᱮ ᱵᱟᱹᱲᱤᱡ ᱠᱟᱹᱢᱤᱨᱮ ᱟᱲᱜᱚᱱ ᱞᱟᱦᱟᱨᱮ ᱟᱛᱳ ᱴᱚᱞᱟᱨᱮ ᱥᱚᱢᱟᱡ ᱥᱚᱪᱮᱛᱚᱱᱚᱛᱟ ᱢᱩᱞᱚᱠ ᱥᱤᱵᱤᱨ ᱜᱟᱯᱟᱞ ᱢᱟᱨᱟᱣᱡᱟᱹᱨᱩᱲ ᱢᱮᱱᱟᱜ ᱟ ᱚᱱᱟ ᱥᱟᱶᱛᱮ ᱵᱟᱹᱲᱤᱡ ᱠᱟᱹᱢᱤᱨᱮ ᱟᱹᱭᱤᱱ ᱨᱮᱱᱟᱜ ᱯᱚᱫᱚᱠᱼᱠᱷᱮᱯ ᱠᱚ ᱦᱟᱛᱟᱣ ᱢᱟ ᱰᱟᱦᱟᱨ ᱪᱟᱞᱟᱜ ᱦᱤᱡᱩᱜ ᱨᱮ ᱡᱟᱦᱟᱸ ᱡᱟᱦᱟᱸ ᱱᱤᱭᱚᱢ ᱠᱚ ᱢᱮᱱᱟᱜᱼᱟ ᱱᱚᱶᱟᱠᱚ ᱢᱟᱱᱟᱣ ᱵᱟᱛᱟᱣᱼᱢᱟ ᱴᱨᱟᱯᱷᱤᱠ ᱟᱹᱭᱤᱱ ᱠᱚ ᱢᱟᱱᱟᱣ ᱵᱟᱛᱟᱣᱼᱢᱟ ᱟᱹᱣᱲᱤ ᱜᱟᱹᱰᱤ ᱪᱟᱹᱞᱩ ᱡᱮᱱᱚ ᱵᱟᱝ ᱵᱚᱜᱮᱭᱟ ᱱᱚᱶᱟ ᱠᱚᱠᱚ ᱵᱩᱡᱷᱟᱹᱣ ᱟᱠᱚᱢᱟ ᱛᱟᱦᱚᱞᱮ ᱩᱛᱷᱱᱟᱹᱣ ᱦᱩᱭ ᱫᱟᱲᱮᱭᱟᱜᱼᱟ